ᱤᱧᱟᱹᱜ ᱩᱢᱮᱨ ᱫᱚ ᱱᱤᱛᱚᱜ ᱵᱟᱝ ᱵᱟᱝᱛᱮ ᱥᱟᱸᱭᱛᱨᱤᱥ ᱥᱟᱞ ᱠᱚᱧ ᱯᱟᱨᱚᱢ ᱠᱮᱜᱼᱟ ᱟᱨ ᱱᱤᱛᱚᱜ ᱫᱷᱟᱹᱨᱤᱡ ᱫᱚ ᱟᱹᱰᱤ ᱞᱮᱠᱟᱱ ᱪᱮᱬᱮ ᱪᱤᱯᱨᱩᱫ ᱠᱚ ᱧᱮᱞ ᱠᱮᱜ ᱠᱚᱣᱟ ᱟᱫᱚ ᱡᱟᱦᱟᱸ ᱞᱮᱠᱟ ᱟᱵᱚ ᱫᱚ ᱥᱮᱫᱟᱭ ᱫᱚ ᱰᱟᱝᱨᱤ ᱠᱟᱰᱟ ᱠᱚ ᱜᱩᱡᱩᱜᱼᱟ ᱜᱤᱫᱤ ᱠᱚᱠᱚ ᱟᱬᱜᱚᱱᱟ ᱛᱟᱦᱮᱱ ᱠᱩᱬᱤᱫ ᱠᱚᱠᱚ ᱟᱬᱜᱚᱱᱟ ᱟᱨ ᱩᱱᱠᱩᱣᱟᱜ ᱥᱮᱭᱟ ᱡᱤᱞ ᱡᱚᱢ ᱠᱟᱛᱮ ᱩᱱᱠᱩ ᱫᱚ ᱫᱷᱟᱹᱨᱛᱤ ᱨᱮᱫᱚ ᱚᱱᱟ ᱥᱚ ᱫᱚ ᱵᱟᱠᱚ ᱛᱟᱦᱮᱸ ᱦᱚᱪᱚᱣᱟᱜ ᱛᱟᱦᱮᱸᱫ ᱛᱚᱵᱮ ᱜᱤᱫᱤ ᱠᱩᱬᱤᱫ ᱠᱚ ᱛᱟᱦᱮᱸ ᱠᱟᱱᱟ ᱥᱮᱫᱟᱭ ᱠᱚ ᱛᱟᱦᱮᱸ ᱠᱟᱱᱟ ᱞᱮᱴᱠᱟ ᱪᱮᱬᱮ ᱥᱮᱫᱟᱭ ᱠᱚ ᱛᱟᱦᱮᱸ ᱠᱟᱱᱟ ᱠᱟᱢᱟᱨ ᱪᱮᱬᱮ ᱟᱹᱰᱤ ᱞᱮᱠᱟᱱ ᱪᱮᱬᱮ ᱠᱚ ᱛᱟᱦᱮᱸᱜᱼᱟ ᱛᱚᱵᱮ ᱱᱤᱛᱚᱜ ᱚᱱᱠᱟᱱ ᱡᱩᱜᱽ ᱠᱟᱱᱟ ᱪᱮᱬᱮ ᱠᱚᱫᱚ ᱢᱤᱫ ᱢᱤᱫ ᱛᱮᱫᱚ ᱠᱚᱢ ᱤᱫᱤᱜ ᱠᱟᱱᱟ ᱟᱵᱚ ᱥᱩᱨᱼᱥᱩᱯᱩᱨ ᱠᱚᱨᱮ ᱠᱟᱹᱦᱩ ᱟᱹᱰᱤ ᱥᱚᱠᱛᱚ ᱠᱚ ᱛᱟᱦᱮᱱᱟ ᱩᱱᱠᱩ ᱠᱚᱦᱚᱸ ᱱᱤᱛᱚᱜ ᱫᱚ ᱵᱟᱹᱱᱩᱜ ᱠᱚᱣᱟ ᱠᱚᱭᱮᱞ ᱠᱚ ᱛᱟᱦᱮᱸᱜᱼᱟ ᱱᱤᱛᱚᱜ ᱫᱚ ᱠᱳᱭᱮᱞ ᱠᱚ ᱵᱟᱹᱱᱩᱜ ᱠᱚᱣᱟ ᱛᱚᱵᱮ ᱟᱹᱰᱤ ᱞᱮᱠᱟᱱ ᱥᱟᱦᱚᱥ ᱨᱮᱭᱟᱜ ᱢᱮᱱᱟᱜᱼᱟ ᱟᱵᱚ ᱛᱟᱞᱟᱨᱮ ᱡᱟᱦᱟᱸ ᱞᱮᱠᱟ ᱱᱤᱛᱚᱜ ᱫᱚ ᱵᱤᱨ ᱵᱩᱨᱩ ᱦᱚᱸᱠᱚ ᱢᱟᱜ ᱴᱟᱺᱰᱤᱭᱮᱫᱼᱟ ᱟᱵᱚᱨᱮᱱ ᱦᱚᱲ ᱠᱚᱜᱮ ᱵᱤᱨᱼᱵᱩᱨᱩ ᱵᱚᱱ ᱢᱟᱜ ᱴᱟᱺᱰᱤᱭᱮᱫᱼᱟ ᱟᱨ ᱚᱸᱰᱮ ᱚᱲᱟᱜ ᱵᱚᱱ ᱵᱮᱱᱟᱣᱮᱜᱼᱟ ᱟᱵᱚᱣᱟᱜ ᱡᱟᱭᱜᱟ ᱡᱚᱢᱤᱱ ᱵᱟᱹᱫᱽ ᱵᱟᱹᱭᱦᱟᱹᱲ ᱛᱟᱦᱮᱱ ᱛᱩᱞᱩᱡ ᱟᱵᱚ ᱵᱩᱨᱩ ᱨᱮᱵᱚᱱ ᱵᱟᱥᱟᱜ ᱠᱟᱱᱟ ᱢᱮᱱᱠᱷᱟᱱ ᱪᱮᱬᱮ ᱪᱤᱯᱨᱩᱫ ᱫᱚ ᱚᱠᱟ ᱨᱮᱵᱚᱱ ᱫᱚᱦᱚ ᱠᱚᱣᱟ ᱚᱱᱟ ᱞᱮᱠᱟ ᱛᱮᱞᱤᱧ ᱢᱮᱱᱟ ᱱᱤᱛᱚᱜ ᱟᱹᱰᱤ ᱟᱭᱢᱟ ᱞᱮᱠᱟᱱ ᱪᱮᱬᱮ ᱠᱚ ᱱᱤᱛᱚᱜ ᱫᱚ ᱠᱚ ᱟᱫ ᱤᱫᱤᱜ ᱠᱟᱱᱟ ᱟᱨ ᱟᱵᱚ ᱫᱟᱨᱮᱵᱚᱱ ᱢᱟᱫ ᱴᱟᱺᱰᱤ ᱤᱫᱤᱭᱮᱫ ᱛᱮ ᱱᱤᱛᱚᱜ ᱩᱱᱟᱹᱜ ᱰᱷᱮᱨ ᱴᱮᱢᱯᱟᱨᱮᱪᱟᱨ ᱵᱟᱲᱦᱟᱜ ᱠᱟᱱᱟ ᱪᱮ ᱟᱵᱚ ᱫᱤᱥᱚᱢ ᱠᱷᱚᱱ ᱡᱟᱦᱟᱸ ᱨᱮ ᱥᱩᱭᱴᱮᱵᱮᱞ ᱠᱚᱣᱟ ᱪᱮᱬᱮ ᱪᱤᱯᱨᱩᱫ ᱚᱸᱰᱮ ᱠᱚ ᱵᱟᱥᱟᱜ ᱠᱚ ᱪᱟᱞᱟᱜ ᱠᱟᱱᱟ